ᱡᱤᱭᱚᱱ ᱨᱮ ᱠᱟᱹᱨᱤ ᱫᱚ ᱟᱹᱰᱤᱜᱮ ᱞᱟᱹᱠᱛᱤ ᱠᱟᱱᱟ ᱪᱮᱫᱟᱜ ᱥᱮ ᱟᱵᱚᱣᱟᱜ ᱠᱟᱹᱨᱤ ᱠᱷᱟᱹᱛᱤᱨ ᱛᱮᱜᱮ ᱟᱵᱚ ᱟᱵᱚ ᱵᱚᱱ ᱟᱹᱥᱩᱞᱚᱜ ᱠᱟᱱᱟ ᱟᱨ ᱟᱵᱚᱣᱟᱜ ᱥᱟᱶᱛᱟ ᱮᱸᱻ ᱛᱟᱞᱟᱨᱮ ᱠᱟᱹᱨᱤ ᱡᱩᱫᱤ ᱛᱟᱦᱮᱸᱱᱟ ᱟᱹᱰᱤ ᱦᱚᱲᱜᱮ ᱚᱸᱰᱮ ᱠᱟᱹᱢᱤ ᱠᱟᱛᱮᱜ ᱵᱚᱱ ᱟᱹᱥᱩᱞᱚᱜᱼᱟ